ᱱᱚᱜᱼᱚᱸᱭ ᱱᱤᱛᱚᱜ ᱱᱚᱜᱼᱚᱸᱭᱮᱱᱟ ᱢᱳᱵᱟᱭᱤᱞ ᱢᱳᱵᱟᱭᱤᱞ ᱨᱮᱜᱮ ᱪᱟᱨᱡᱽ ᱪᱟᱵᱟᱭᱮᱱᱟ ᱚᱯᱷ ᱮᱱᱟ ᱛᱟᱦᱞᱮ ᱫᱚ ᱢᱤᱫᱴᱟᱱ ᱦᱚᱲ ᱦᱚᱸ ᱠᱚᱞ ᱠᱟᱛᱮ ᱵᱟᱝ ᱮᱢ ᱞᱟᱹᱭ ᱫᱟᱲᱮᱭᱟᱭᱟ ᱡᱮ ᱱᱚᱰᱮ ᱮᱴᱠᱮᱴᱚᱬᱮ ᱦᱩᱭ ᱠᱟᱱ ᱛᱤᱧᱟ ᱥᱮ ᱪᱮᱫ ᱱᱚᱰᱮ ᱦᱤᱡᱩᱜ ᱢᱮ ᱚᱱᱟᱦᱚᱸ ᱵᱟᱝ ᱮᱢ ᱜᱟᱱᱟ ᱡᱩᱫᱤ ᱢᱤᱫᱴᱟᱱ ᱧᱤᱫᱟᱹ ᱦᱚᱨ ᱦᱚᱨᱛᱮᱢ ᱦᱤᱡᱩᱜ ᱠᱟᱱᱟ ᱟᱭᱢᱟ ᱜᱮᱢ ᱧᱤᱫᱟᱹ ᱠᱟᱱᱟ ᱛᱚ ᱚᱱᱟᱦᱚᱸ ᱞᱟᱹᱭᱤᱴ ᱦᱚᱸ ᱵᱟᱢ ᱡᱩᱞ ᱫᱟᱲᱮᱭᱟᱜᱼᱟ ᱟᱨ ᱛᱟᱨᱯᱚᱨᱮ ᱢᱤᱫᱴᱟᱝ ᱦᱚᱲ ᱡᱩᱫᱤᱢ ᱞᱟᱹᱭᱟ ᱢᱤᱫ ᱫᱷᱟᱣ ᱵᱷᱤᱰᱭᱳ ᱠᱚᱞ ᱟᱭᱟ ᱚᱱᱟᱦᱚᱸ ᱚᱱᱟᱦᱚᱸ ᱵᱟᱢ ᱜᱟᱱᱟ ᱛᱟᱨᱯᱚᱨᱮ ᱱᱚᱜᱼᱚᱭ ᱟᱜᱚᱨ ᱢᱳᱵᱟᱭᱤᱞ ᱨᱮ ᱱᱮᱴ ᱳᱣᱟᱨᱠ ᱜᱮ ᱵᱟᱝᱮ ᱧᱟᱢᱟ ᱛᱟᱦᱚᱞᱮ ᱚᱱᱟᱦᱚᱸ ᱢᱤᱫᱴᱟᱝ ᱟᱱᱟᱴ ᱠᱟᱱᱟ ᱟᱨ ᱟᱨ ᱡᱟᱦᱟᱱᱟᱜ ᱠᱚ ᱵᱟᱝᱮᱢ ᱧᱮᱞ ᱧᱟᱢᱟ ᱥᱮ ᱵᱤᱛᱚ ᱥᱮ ᱵᱚᱰᱭᱳ ᱥᱮ ᱡᱟᱦᱟᱱᱟᱜ ᱠᱚᱜᱮ ᱢᱮᱱᱟᱢ ᱡᱮ ᱧᱮᱞ ᱟᱹᱧ ᱚᱱᱟᱦᱚᱸ ᱵᱟᱢ ᱧᱮᱞ ᱧᱟᱢᱟ